ᱥᱟᱱᱛᱟᱲ ᱥᱟᱶᱛᱟ ᱨᱮᱱ ᱚᱱᱚᱞᱤᱭᱟᱹ ᱟᱨ ᱚᱱᱚᱞᱤᱭᱟᱹ ᱢᱩᱫᱽᱨᱮ ᱚᱞᱜᱩᱨᱩ ᱯᱚᱱᱰᱤᱛ ᱨᱟᱹᱜᱷᱩᱱᱟᱛᱷ ᱢᱩᱨᱢᱩ ᱜᱮ ᱱᱟᱯᱟᱭ ᱚᱱᱚᱞᱤᱭᱟᱹ ᱢᱮᱱᱛᱤᱧ ᱢᱚᱱᱮᱭᱮᱭᱟ ᱪᱮᱫᱟᱜ ᱥᱮ ᱩᱱᱤ ᱜᱮ ᱚᱞ ᱪᱤᱠᱤ ᱫᱚᱭ ᱵᱮᱱᱟᱣ ᱠᱟᱫᱟ ᱟᱨ ᱱᱟᱯᱟᱭ ᱱᱟᱯᱟᱭ ᱠᱟᱹᱦᱱᱤ ᱚᱱᱚᱬᱦᱮ ᱚᱱᱚᱬᱦᱤᱭᱟᱹ ᱠᱚᱭ ᱚᱞ ᱠᱟᱫᱟ ᱩᱱᱤᱭᱟᱜ ᱚᱱᱚᱞ ᱫᱚ ᱫᱟᱲᱮ ᱜᱮ ᱫᱷᱚᱱ ᱵᱤᱸᱫᱩ ᱪᱟᱸᱫᱟᱱ ᱠᱷᱮᱨᱣᱟᱞ ᱵᱤᱨ ᱟᱹᱰᱤ ᱱᱟᱯᱟᱭ ᱱᱟᱯᱟᱭ ᱠᱷᱮᱹᱞᱳᱰ ᱯᱚᱛᱚᱵ ᱠᱚᱭ ᱚᱞ ᱠᱟᱫᱟ ᱚᱞ ᱪᱮᱢᱮᱫ ᱯᱟᱹᱨᱥᱤ ᱯᱚᱦᱟ ᱮᱢᱟᱱ ᱟᱹᱰᱤᱜᱟᱱ ᱯᱚᱛᱚᱵᱮ ᱚᱞ ᱟᱠᱟᱫᱼᱟ ᱩᱱᱤᱜᱮ ᱚᱞᱜᱩᱨᱩ ᱢᱮᱱ ᱛᱮ ᱦᱚᱸᱵᱚᱱ ᱢᱮᱛᱟᱭ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩᱣᱟᱜ ᱚᱱᱚᱞ ᱵᱤᱸᱫᱩ ᱪᱟᱸᱫᱟᱱ ᱨᱮ ᱵᱚᱸᱜᱟᱼᱵᱩᱨᱩ ᱫᱟᱲᱮ ᱦᱚᱸ ᱚᱞ ᱛᱚᱞ ᱢᱮᱱᱟᱜᱼᱟ ᱚᱱᱠᱟᱜᱮ ᱟᱹᱰᱤ ᱱᱟᱯᱟᱭ ᱱᱟᱯᱟᱭ ᱠᱟᱹᱦᱱᱤ ᱠᱚᱭ ᱚᱞ ᱠᱟᱫᱟ ᱡᱟᱦᱟᱸ ᱫᱚ ᱟᱵᱚ ᱥᱟᱱᱛᱟᱲ ᱥᱟᱶᱛᱟ ᱞᱟᱹᱜᱤᱫ ᱟᱹᱰᱤ ᱫᱟᱢᱟᱱ ᱯᱚᱛᱚᱵ ᱠᱟᱱᱟ